ᱦᱮᱞᱳ ᱦᱮᱸ ᱚᱠᱚᱭ ᱵᱤᱱ ᱞᱟᱹᱭᱮᱜᱼᱟ ᱯᱷᱩᱞᱠᱩᱥᱢᱟᱹ ᱜᱮ ᱠᱟᱱᱟ ᱞᱟᱹᱭ ᱵᱮᱱ ᱢᱟ ᱦᱮᱸ ᱢᱟ ᱞᱟᱹᱭ ᱵᱤᱱ ᱵᱟᱝ ᱢᱮᱱᱟᱜ ᱜᱮᱭᱟ ᱡᱮᱢᱚᱱ ᱦᱩᱭᱩᱜ ᱠᱟᱱᱟ ᱟᱞᱮ ᱥᱩᱨ ᱨᱮᱜᱮ ᱚᱢᱨᱤᱛ ᱯᱟᱞ ᱜᱟᱰᱟ ᱢᱮᱱᱟᱜᱼᱟ ᱛᱟᱯᱚᱨ ᱨᱟᱭᱯᱩᱨ ᱱᱟᱹᱭ ᱢᱩᱠᱩᱴᱢᱚᱱᱤᱯᱩᱨ ᱛᱟᱯᱚᱨᱮ ᱥᱩᱥᱩᱱᱤᱭᱟᱹ ᱯᱟᱦᱟᱲ ᱚᱱᱟ ᱢᱟᱱᱮ ᱩᱱ ᱚᱱᱟ ᱠᱚᱨᱮ ᱰᱤᱥᱮᱢᱵᱚᱨ ᱥᱳᱢᱚᱭ ᱦᱤᱡᱩᱜ ᱜᱮᱭᱟ ᱠᱚ ᱫᱚᱢᱮ ᱵᱟᱭᱨᱮ ᱠᱷᱚᱱ ᱯᱤᱠᱱᱤᱠ ᱦᱮᱸ ᱢᱩᱠᱩᱴᱢᱚᱱᱤ ᱨᱮ ᱦᱩᱭᱩᱜᱼᱟ ᱢᱮᱱᱟ ᱰᱤᱥᱮᱢᱵᱚᱨ ᱥᱳᱢᱚᱭ

ᱟᱨᱚ ᱱᱚᱝᱠᱟ ᱡᱩᱫᱤ ᱛᱟᱸᱦᱮ ᱵᱮᱱ ᱞᱟᱹᱭᱮᱫ ᱠᱷᱟᱱ ᱛᱟᱸᱦᱮ ᱨᱮᱱᱟᱜ ᱦᱚᱸ ᱱᱚᱝᱠᱟ ᱤᱭᱟᱹ ᱵᱮᱵᱚᱥᱛᱟ ᱠᱚ ᱢᱮᱱᱟᱜᱼᱟ ᱦᱩᱸ ᱚᱰᱮ ᱫᱚ ᱦᱮᱸ ᱧᱟᱢ ᱫᱚ ᱧᱟᱢᱚᱜ ᱜᱮᱭᱟ ᱚᱵᱚᱥᱳ ᱟᱫᱚ ᱧᱟᱢ ᱫᱚ ᱧᱟᱢᱚᱜᱼᱟ ᱚᱰᱮ ᱦᱚᱸ ᱧᱮ ᱧᱮᱞ ᱡᱟᱭᱜᱟ ᱫᱚ ᱢᱮᱱᱟᱜ ᱜᱮᱭᱟ